ᱵᱟᱯᱞᱟ ᱨᱮ ᱵᱟ ᱦᱩ ᱫᱚ ᱦᱚᱲ ᱠᱚ ᱵᱟᱨ ᱨᱚᱠᱚᱢ ᱛᱮ ᱥᱟᱸᱫᱮᱥ ᱠᱚ ᱮᱢᱟᱭᱟ ᱢᱤᱫ ᱫᱚ ᱦᱚᱨᱚᱜ ᱵᱟᱸᱫᱮ ᱟᱨ ᱢᱤᱫ ᱫᱚ ᱢᱟᱛᱠᱚᱢ ᱵᱩᱴᱟᱹ ᱨᱮ ᱵᱟᱯᱞᱟ ᱨᱮ ᱩᱱᱤ ᱵᱟ ᱦᱩ ᱫᱚ ᱱᱟᱣᱟ ᱜᱷᱟᱨᱚᱸᱡᱽ ᱨᱮ ᱵᱚᱞᱚᱱ ᱠᱟᱱᱟᱭ ᱚᱱᱟ ᱞᱮᱠᱟᱛᱮ ᱩᱱᱤ ᱥᱟᱸᱫᱮᱥ ᱠᱚ ᱮᱢᱟᱭᱟ ᱥᱟᱸᱫᱮᱥ ᱫᱚ ᱱᱚᱝᱠᱟ ᱩᱱᱤ ᱚᱱᱟ ᱱᱟᱣᱟ ᱜᱷᱟᱨᱚᱸᱡᱽ ᱨᱮ ᱵᱚᱞᱚᱱ ᱠᱟᱱ ᱫᱚ ᱚᱱᱠᱟ ᱞᱮᱠᱟᱛᱮ ᱩᱱᱤ ᱠᱚ ᱥᱤᱠᱷᱟᱹᱣ ᱯᱟᱲᱦᱟᱣᱮᱭᱟ ᱪᱮᱫᱟᱜ ᱥᱮ ᱩᱱᱤ ᱫᱚ ᱞᱟᱦᱟ ᱛᱮ ᱰᱟᱺᱜᱩᱣᱟᱹᱭ ᱛᱟᱦᱮᱸᱠᱟᱱᱟ ᱦᱤᱛᱳᱝ ᱫᱚ ᱵᱟᱹᱦᱩ ᱠᱩᱲᱤᱼᱵᱟᱹᱦᱩ ᱠᱩᱲᱤ ᱛᱮᱭ ᱦᱩᱭᱟᱠᱟᱱᱟ ᱥᱮ ᱱᱟᱣᱟ ᱜᱷᱟᱨᱚᱸᱡᱽ ᱨᱮ ᱩᱱᱤ ᱫᱚᱭ ᱵᱚᱞᱚᱱ ᱞᱟᱹᱜᱤᱫᱼᱟ ᱟᱠᱤᱱᱟᱜ ᱡᱤᱭᱚᱱ ᱱᱟᱯᱟᱭ ᱛᱮ ᱠᱤᱱ ᱠᱷᱟᱸᱰᱟᱣ ᱫᱟᱲᱮᱭᱟᱜᱼᱢᱟ ᱚᱱᱠᱟᱱᱟᱜ ᱩᱱᱠᱩ ᱥᱟᱸᱫᱮᱥ ᱠᱚ ᱥᱮ ᱫᱤᱥ ᱦᱩᱫᱤᱥ ᱠᱚ ᱮᱢᱟᱭᱟᱠᱚ ᱟᱨ ᱢᱤᱫ ᱫᱚ ᱵᱟᱸᱫᱟᱯᱚᱱ ᱫᱩᱲᱩᱵ ᱚᱠᱛᱚ ᱠᱚ ᱮᱢᱟᱭᱟ ᱵᱟᱸᱫᱟᱯᱚᱱ ᱨᱮ ᱫᱩᱲᱩᱵ ᱠᱟᱛᱮ ᱟᱭᱚ ᱵᱟᱵᱟ ᱛᱮᱠᱚ ᱩᱱᱤ ᱱᱟᱣᱟ ᱵᱟ ᱦᱩ ᱠᱩᱲᱤ ᱫᱚ ᱱᱟᱱᱟᱱ ᱨᱚᱠᱚᱢᱟᱜ ᱦᱚᱨᱚᱜ ᱵᱟᱸᱫᱮ ᱠᱚ ᱮᱢᱟᱭᱟ ᱠᱚ ᱡᱮᱢᱚᱱ ᱢᱟᱞᱟ ᱟᱱᱴᱤ ᱮᱢᱟᱱ ᱛᱮᱭᱟᱜ ᱠᱚ ᱮᱢᱟᱭᱟ ᱱᱚᱣᱟ ᱮᱢ ᱠᱟᱛᱮ ᱩᱱᱤ ᱚᱱᱟ ᱥᱟᱸᱫᱮᱥ ᱠᱚ ᱮᱢᱟᱭᱟ ᱠᱚ ᱟᱨ ᱟᱵᱚ ᱱᱚᱣᱟ ᱵᱟᱯᱞᱟ ᱨᱮ ᱟᱵᱚ ᱦᱚᱸ ᱯᱚᱱ ᱫᱚ ᱮᱢ ᱦᱩᱭᱩᱜᱼᱟ ᱟᱵᱚ ᱫᱚ ᱱᱚᱝᱠᱟ ᱵᱷᱟᱵ ᱛᱮ ᱯᱚᱱ ᱵᱚ ᱮᱢᱟ ᱠᱚᱣᱟ ᱮᱴᱟᱜ ᱡᱟᱹᱛ ᱠᱚ ᱡᱮᱢᱚᱱ ᱯᱚᱱ ᱠᱚ ᱮᱢᱟ ᱠᱚᱣᱟ ᱵᱟᱹᱦᱩ ᱠᱩᱲᱤ ᱫᱚ ᱵᱟᱝ ᱡᱟᱶᱟᱭ ᱠᱚᱲᱟ ᱟᱵᱚᱣᱟᱜ ᱥᱮᱨᱣᱟ ᱨᱮᱫᱚ ᱚᱝᱠᱟ ᱞᱮᱠᱟᱛᱮᱫᱚ ᱵᱟᱝ ᱟᱵᱚ ᱫᱚ ᱵᱟᱹᱜᱩ ᱠᱩᱲᱤ ᱜᱮ ᱯᱚᱱ ᱵᱚᱱ ᱮᱢᱟ ᱠᱚᱣᱟ ᱟᱵᱚᱣᱟᱜ ᱥᱮᱨᱣᱟ ᱨᱮᱭᱟᱜ ᱯᱚᱱ ᱫᱚ ᱥᱟᱲᱮ ᱥᱟᱛ ᱴᱟᱠᱟ ᱟᱨ ᱢᱤᱫᱴᱟᱝ ᱵᱟᱨᱮ ᱤᱛᱟᱹᱛ ᱞᱮᱠᱟᱛᱮ ᱯᱚᱱ ᱵᱚᱱ ᱮᱢᱟ ᱠᱚᱣᱟ